ᱦᱟᱹᱞᱤ ᱥᱮᱨᱢᱟ ᱨᱮ ᱥᱟᱸᱜᱷᱟᱨ ᱫᱚ ᱟᱹᱰᱤ ᱜᱮ ᱵᱟᱹᱲᱛᱤ ᱟᱠᱟᱱᱟ ᱟᱵᱚᱣᱟᱜ ᱡᱤᱭᱚᱱ ᱨᱮ ᱪᱮᱫᱞᱮᱠᱟ ᱟᱹᱲᱤᱪᱟᱹᱲᱤ ᱠᱩᱡ ᱞᱟᱹᱠᱛᱤ ᱜᱮᱭᱟ ᱚᱱᱠᱟ ᱜᱮ ᱡᱤᱭᱚᱱ ᱨᱮ ᱥᱟᱸᱜᱷᱟᱨ ᱦᱚᱸ ᱟᱹᱰᱤ ᱞᱟᱹᱠᱛᱤ ᱜᱮᱭᱟ ᱥᱟᱸᱜᱷᱟᱨᱮᱢ ᱪᱟᱞᱟᱣ ᱞᱮᱱ ᱠᱷᱟᱱ ᱛᱟᱦᱚᱞᱮ ᱟᱢ ᱚᱸᱰᱮᱱᱟᱜ ᱟᱹᱨᱤᱼᱪᱟᱹᱞᱤ ᱠᱩᱢ ᱧᱮᱞ ᱧᱟᱢᱟ ᱟᱨᱚ ᱚᱸᱰᱮᱱᱟᱜ ᱪᱮᱫᱞᱮᱠᱟ ᱠᱚ ᱛᱟᱦᱮᱱᱟ ᱩᱱᱠᱩ ᱩᱱᱠᱩᱭᱟᱜ ᱮᱢ ᱧᱮᱞᱟ ᱟᱨ ᱪᱟᱞᱟᱣ ᱠᱟᱛᱮ ᱟᱹᱰᱤ ᱵᱮᱥ ᱜᱮ ᱵᱩᱡᱷᱟᱹᱜᱼᱟ